ᱦᱮᱞᱳ ᱦᱮᱸ ᱚᱠᱚᱭ ᱦᱮᱸ ᱠᱟᱹᱱᱟᱹᱧ ᱩᱱᱤᱜᱤᱧ ᱨᱚᱲᱫᱟ ᱚᱠᱚᱭ ᱟᱢ ᱫᱚ ᱦᱮᱸ ᱪᱮᱫ ᱞᱟᱹᱜᱤᱫ ᱮᱢ ᱨᱚᱲᱮᱫ ᱠᱟᱱ ᱛᱮ ᱪᱮᱫ ᱟᱞᱮᱭᱟᱜ ᱵᱮᱝᱠ ᱨᱮᱜᱮ ᱮᱠᱟᱣᱩᱱᱴ ᱛᱟᱦᱮᱸ ᱠᱟᱱ ᱛᱟᱢᱟ ᱪᱮᱫᱟᱜ ᱱᱚᱝᱠᱟ ᱠᱟᱨᱚᱱ ᱫᱚ ᱪᱮᱫᱟᱜ ᱱᱤᱛᱳᱜ ᱟᱢᱟᱜ ᱮᱰᱨᱮᱥ ᱫᱚ ᱚᱠᱟ ᱨᱮᱛᱟᱢ ᱠᱟᱨᱮᱱᱴ ᱮᱰᱨᱮᱥ ᱱᱤᱛᱳᱜ ᱫᱚ ᱚᱠᱟ ᱨᱮᱯᱮ ᱛᱟᱦᱮᱱᱚᱜ ᱠᱟᱱᱛᱮ ᱦᱮᱸᱛᱚ ᱟᱞᱚᱢᱯᱩᱨ ᱫᱷᱟᱨᱮ ᱯᱟᱥᱮ ᱜᱮᱢᱟ ᱟᱞᱮᱭᱟᱜ ᱢᱮᱱᱟᱜ ᱛᱟᱞᱮᱭᱟ ᱥᱟᱠᱷᱟ ᱠᱤᱱᱛᱩ ᱟᱞᱮᱭᱟᱜ ᱥᱩᱫᱽ ᱢᱟᱛᱚ ᱴᱷᱤᱠᱼᱴᱷᱟᱠ ᱜᱮᱢᱟ ᱮᱴᱟᱜ ᱵᱮᱝᱠ ᱠᱷᱚᱡ ᱛᱩᱞᱚᱱᱟᱭ ᱴᱷᱤᱠᱼᱴᱷᱟᱠ ᱧᱚᱜ ᱜᱮᱞᱮ ᱮᱢᱚᱜ ᱠᱟᱱᱟ ᱵᱚᱱᱫᱚ ᱫᱚᱢ ᱵᱚᱱᱫᱚ ᱫᱟᱲᱮᱭᱟᱜ ᱜᱮᱭᱟ ᱢᱮᱱᱠᱷᱟᱱ ᱟᱢ ᱪᱮᱫ ᱮᱢ ᱵᱟᱰᱟᱭ ᱜᱮᱭᱟ ᱡᱮ ᱟᱢ ᱚᱠᱟ ᱯᱟᱭᱥᱟ ᱟᱞᱮᱭᱟᱜ ᱮᱠᱟᱣᱩᱱᱴ ᱨᱮ ᱢᱮᱱᱟᱜ ᱛᱟᱢᱟ ᱚᱱᱟ ᱠᱚ ᱡᱚᱛᱚ ᱯᱟᱭᱥᱟ ᱫᱚ ᱠᱤᱱᱛᱩ ᱟᱢ ᱫᱚ ᱵᱟᱢ ᱧᱟᱢᱟ ᱡᱩᱫᱤ ᱮᱠᱫᱚᱢ ᱜᱮ ᱮᱠᱟᱣᱩᱱᱴᱮᱢ ᱵᱚᱱᱫᱚ ᱩᱛᱟᱹᱨ ᱠᱷᱟᱡ ᱠᱟᱨᱚᱱ ᱫᱚ ᱦᱩᱭᱩᱜ ᱠᱟᱱᱟ ᱱᱚᱣᱟ ᱜᱮ ᱦᱳᱭᱛᱮ ᱟᱢ ᱛᱤᱱ ᱡᱚᱠᱷᱚᱡ ᱮᱠᱟᱣᱩᱱᱴᱮᱢ ᱠᱷᱩᱞᱟᱹᱣ ᱞᱮᱫᱟ ᱩᱱ ᱡᱚᱠᱷᱚᱡ ᱟᱢ ᱫᱚ ᱦᱳᱭᱛᱳ ᱴᱷᱤᱠ ᱢᱚᱛᱚ ᱵᱟᱢ ᱵᱟᱰᱟᱭ ᱞᱮᱫᱟ ᱱᱚᱣᱟ ᱵᱮᱯᱟᱨ ᱛᱮᱫᱚ ᱟᱞᱮᱭᱟᱜ ᱠᱟᱥᱴᱚᱢᱟᱨ ᱠᱮᱭᱟᱨ ᱨᱮ ᱟᱢᱮᱢ ᱯᱷᱳᱱ ᱞᱮᱠᱷᱟᱡ ᱜᱮ ᱡᱮ ᱚᱸᱰᱮ ᱠᱷᱚᱡ ᱠᱚ ᱞᱟᱹᱭᱟᱢᱟ ᱡᱮ ᱟᱞᱮᱭᱟᱜ ᱵᱮᱝᱠ ᱨᱮᱭᱟᱜ ᱫᱚ ᱟᱹᱰᱤ ᱫᱤᱱ ᱠᱷᱚᱡ ᱜᱮ ᱱᱚᱣᱟ ᱜᱮ ᱱᱤᱭᱚᱢ ᱠᱟᱱ ᱛᱟᱞᱮᱭᱟ ᱡᱮ ᱟᱞᱮ ᱫᱚ ᱮᱠᱫᱚᱢ ᱜᱮ ᱡᱟᱦᱟᱸᱭ ᱡᱩᱫᱤ ᱮᱠᱟᱣᱩᱱᱴ ᱠᱚ ᱵᱚᱱᱫᱚ ᱩᱛᱟᱹᱨ ᱠᱚ ᱢᱮᱱ ᱠᱷᱟᱡ ᱛᱤᱱᱟᱹᱜ ᱯᱟᱭᱥᱟ ᱛᱟᱦᱮᱱ ᱛᱟᱠᱚᱣᱟ ᱚᱱᱟ ᱫᱚ ᱮᱠᱫᱚᱢ ᱡᱚᱛᱚ ᱫᱚ ᱵᱟᱠᱚ ᱧᱟᱢᱟ ᱟᱢ ᱦᱮᱸ ᱟᱢ ᱰᱚᱠᱚᱢᱮᱱᱥ ᱫᱚ ᱟᱭᱢᱟ ᱠᱤᱪᱷᱩ ᱜᱮ ᱞᱟᱜᱟᱣᱟᱢᱟ ᱡᱮᱴᱟ ᱦᱚᱪᱪᱷᱮ ᱟᱢᱟᱜ ᱵᱮᱝᱠ ᱨᱮᱭᱟᱜ ᱵᱳᱭ ᱞᱟᱜᱟᱣᱟᱢᱟ ᱟᱢᱟᱜ ᱫᱩ ᱠᱚᱯᱤ ᱪᱷᱮᱵᱚ ᱞᱟᱜᱟᱣᱟᱢᱟ ᱟᱨ ᱟᱢᱟᱜ ᱮᱴᱤᱭᱮᱢ ᱠᱟᱨᱰ ᱞᱟᱜᱟᱣᱟᱢᱟ ᱚᱱᱟ ᱦᱚᱸ ᱡᱚᱛᱚ ᱜᱮᱛᱚ ᱵᱚᱱᱫᱚ ᱦᱩᱭᱩᱜᱼᱟ ᱟᱢᱟᱜ ᱮᱴᱤᱭᱮᱢ ᱠᱟᱨᱰ ᱞᱟᱜᱟᱣᱟᱢᱟ ᱟᱨ ᱟᱫᱷᱟᱨ ᱠᱟᱨᱰ ᱯᱮᱱ ᱠᱟᱨᱰ ᱟᱨ ᱥᱟᱛᱷᱮ ᱦᱩᱭᱩᱜ ᱠᱟᱱᱟ ᱚᱠᱟᱴᱟᱜ ᱱᱟᱢᱵᱟᱨ ᱟᱢ ᱵᱮᱝᱠ ᱮᱠᱟᱣᱩᱱᱴ ᱠᱷᱩᱞᱟᱹᱣ ᱡᱚᱠᱷᱚᱡ ᱮᱢ ᱞᱟᱜᱟᱣ ᱞᱮᱫᱟ ᱚᱱᱟ ᱱᱟᱢᱵᱟᱨ ᱦᱩᱭᱩᱜ ᱜᱮᱭᱟ ᱛᱚᱵᱮ ᱢᱤᱫᱴᱮᱡ ᱚᱠᱛᱮ ᱢᱮᱱᱟᱜ ᱛᱟᱞᱮᱭᱟ ᱟᱞᱮᱭᱟᱜ ᱚᱠᱛᱮ ᱫᱚ ᱦᱚᱪᱪᱷᱮ ᱫᱚᱥ ᱵᱟᱡᱮ ᱠᱷᱚᱱ ᱫᱚᱥ ᱵᱟᱡᱮ ᱠᱷᱚᱱ ᱮᱜᱟᱨᱚ ᱴᱟ ᱵᱷᱤᱛᱨᱤ ᱨᱮ ᱟᱢ ᱡᱩᱫᱤ ᱵᱮᱝᱠᱮᱢ ᱯᱳᱣᱪᱷᱟ ᱫᱟᱲᱮ ᱞᱮᱱ ᱠᱷᱟᱡ ᱛᱚᱵᱮ ᱠᱷᱟᱱ ᱜᱮ ᱟᱢᱟᱜ ᱠᱟᱹᱢᱤ ᱫᱚ ᱦᱩᱭᱩᱜ ᱛᱟᱢᱟ ᱟᱨ ᱵᱟᱝᱠᱷᱟᱱ ᱫᱚ ᱩᱱ ᱦᱤᱞᱳᱜ ᱫᱚ ᱵᱟᱝ ᱦᱩᱭᱩᱜᱼᱟ ᱴᱷᱤᱠᱜᱮᱭᱟ ᱦᱮᱡ ᱠᱟᱛᱮ ᱤᱧ ᱥᱟᱶᱛᱮᱢ ᱧᱟᱯᱟᱢ ᱞᱮᱱᱟ ᱧᱟᱯᱟᱢᱚᱜᱼᱟ